ᱤᱧᱟ ᱜ ᱚᱞᱚᱜ ᱯᱟᱲᱦᱟᱣ ᱥᱟᱶ ᱥᱟᱶᱛᱮ ᱡᱮᱢᱚᱱ ᱱᱟᱜ ᱯᱷᱩᱴᱵᱚᱞ ᱦᱮᱸ ᱤᱧ ᱫᱚᱢᱮ ᱯᱷᱩᱴ ᱯᱷᱩᱴᱵᱚᱞᱤᱧ ᱠᱷᱮᱞ ᱠᱷᱮᱞᱚᱵ ᱜᱮᱭᱟ ᱟᱨ ᱱᱚᱛᱮ ᱫᱟᱬᱟᱱ ᱠᱚᱫᱚ ᱵᱟᱹᱧ ᱠᱩᱥᱤᱭᱟᱜ ᱜᱮᱭᱟ ᱦᱮᱸ ᱟᱨ ᱡᱮᱦᱮᱛᱩ ᱟᱛᱳ ᱚᱲᱟᱜ ᱨᱮᱱ ᱜᱤᱫᱽᱨᱟᱹ ᱠᱟᱹᱱᱟᱹᱧ ᱥᱮ ᱤᱧ ᱫᱚ ᱤᱧ ᱫᱚ ᱪᱟᱥ ᱵᱟᱥ ᱦᱚᱸ ᱫᱚᱢᱮᱧ ᱠᱩᱥᱤᱭᱟᱜᱼᱟ ᱠᱟᱨᱚᱱ ᱮ ᱟᱛᱳ ᱚᱲᱟᱜ ᱨᱮᱱ ᱜᱤᱫᱽᱨᱟᱹ ᱫᱚ ᱢᱟᱱᱮ ᱵᱟᱢ ᱪᱟᱥ ᱞᱮᱠᱷᱟᱱ ᱪᱮᱫ ᱫᱚᱢ ᱡᱚᱢᱟ ᱱᱤᱜᱟᱹᱵᱟᱹᱨᱟᱹ ᱟᱨ ᱱᱚᱜᱼᱚᱭ ᱫᱟᱬᱟᱱ ᱠᱚ ᱟᱨ ᱠᱮ ᱢᱟᱱᱮ ᱥᱟᱨᱟ ᱜᱷᱟᱹᱲᱤᱡ ᱦᱚᱸ ᱢᱟᱱᱮ ᱡᱮ ᱢᱤᱫ ᱴᱟᱝ ᱡᱟᱭᱜᱟ ᱨᱮᱢ ᱛᱟᱦᱮᱱᱟ ᱚᱱᱟ ᱦᱚᱸ ᱵᱮᱥ ᱵᱟᱢ ᱵᱩᱡᱷᱟᱹᱣᱟ ᱚᱱᱟ ᱚᱱᱟ ᱠᱷᱟᱹᱛᱤᱨ ᱛᱮ ᱤᱧ ᱫᱚ ᱞᱟᱹᱭ ᱜᱟᱱᱚᱜᱼᱟ ᱡᱮ ᱱᱚᱜᱼᱚᱭ ᱫᱟᱬᱟᱱ ᱟᱨᱠᱤ ᱢᱟᱦᱟᱸ ᱪᱟᱞᱟᱜ ᱫᱚ ᱟᱨᱠᱤ ᱪᱟᱞᱟᱣ ᱞᱮᱱ ᱠᱷᱟᱱ ᱢᱚᱱᱮ ᱠᱚ ᱠᱟᱹᱴᱤᱡ ᱯᱷᱟᱨᱱᱟᱜᱼᱟ ᱟᱨᱠᱤ ᱵᱮᱥ ᱵᱩᱡᱷᱟᱹᱜᱼᱟ ᱟᱨᱠᱤ ᱦᱮᱸ ᱛᱚ ᱚᱱᱟ ᱠᱚᱜᱮ ᱟᱨᱠᱤ ᱟᱨ ᱱᱚᱛᱮ ᱡᱮᱢᱚᱱ ᱟᱨ ᱱᱚᱜᱼᱚᱭ ᱠᱷᱮᱞᱚᱰ ᱢᱤᱫᱴᱟᱝ ᱞᱟᱹᱭ ᱠᱮᱫᱼᱟ ᱟᱨᱠᱤ ᱠᱷᱮᱞᱚᱰ ᱢᱟᱱᱮ ᱞᱟᱹᱭ ᱞᱮᱠᱷᱟᱱ ᱦᱚᱲᱢᱚ ᱨᱮᱱᱟᱜ ᱥᱚᱨᱤᱥᱟᱥᱛᱚ ᱵᱷᱟᱜᱮ ᱛᱟᱦᱮᱱᱟ ᱟᱨ ᱠᱷᱮᱞ ᱫᱚ ᱤᱧ ᱫᱚᱢᱮ ᱜᱮᱧ ᱠᱩᱥᱤᱭᱟᱜᱼᱟ ᱠᱷᱮᱞᱚᱰ ᱫᱚ ᱟᱨ ᱱᱚᱛᱮ ᱵᱟᱲᱮ ᱟᱛᱳ ᱚᱲᱟᱜ ᱨᱮᱦᱚᱸ ᱫᱤ ᱛᱟᱠᱚᱨᱮᱱ ᱫᱮᱢ ᱢᱮ ᱪᱟᱥ ᱵᱟᱥ ᱡᱟᱦᱟᱭ ᱞᱟᱹᱭ ᱠᱮᱫ ᱫᱚ ᱯᱟᱞᱮᱱ ᱤᱧ ᱮᱠᱞᱟ ᱥᱩᱢᱩᱝ ᱜᱮ ᱢᱤᱱᱟᱹᱧᱟ ᱛᱟᱦᱚᱞᱮ ᱤᱧ ᱥᱟᱶᱛᱮ ᱟᱭᱳᱼᱵᱟᱵᱟ ᱛᱟᱹᱠᱤᱱ ᱢᱮᱱᱟᱜ ᱠᱤᱱᱟ ᱦᱮᱸ ᱩᱱᱠᱤᱱ ᱦᱚᱸ ᱚᱱᱟᱠ ᱵᱟᱢ ᱜᱚᱲᱚ ᱟᱹᱠᱤᱱ ᱠᱷᱟᱱ ᱛᱟᱦᱚᱞᱮ ᱜᱤᱫᱽᱨᱟᱹ ᱱᱟᱜ ᱢᱟᱱᱮ ᱜᱮ ᱪᱮᱫ ᱦᱩᱭ ᱮᱱᱟ ᱛᱟᱦᱚᱞᱮ ᱚᱱᱟ ᱛᱤᱛᱮ ᱩᱱᱠᱤᱱ ᱦᱚᱸ ᱟᱹᱰᱤ ᱜᱚᱲᱚ ᱥᱚᱯᱚᱫ ᱢᱤᱫ ᱴᱟᱱ ᱜᱤᱫᱽᱨᱟᱹ ᱞᱮᱠᱟᱛᱮ ᱟᱨᱠᱤ ᱡᱮ ᱟᱹᱠᱤᱱᱨᱮᱱ ᱜᱤᱫᱽᱨᱟᱹ ᱠᱟᱱᱤᱧ ᱢᱮᱱᱛᱮ